ᱤᱧᱟᱹᱜ ᱴᱚᱴᱷᱟ ᱥᱮ ᱟᱛᱳ ᱤᱫᱤ ᱠᱟᱛᱮ ᱟᱸᱡᱚᱢ ᱟᱠᱟᱫ ᱚᱱᱠᱟᱱ ᱠᱤᱪᱷᱩ ᱧᱩᱢ ᱩᱨᱩᱢᱟᱱ ᱱᱟᱜᱟᱢ ᱫᱚ ᱟᱸᱡᱚᱢ ᱟᱠᱟᱫ ᱜᱮᱭᱟᱹᱧ ᱞᱟᱹᱭᱟ ᱠᱚ ᱡᱮ ᱞᱟᱹᱭ ᱟᱠᱚᱣᱟᱭ ᱥᱮᱧ ᱟᱸᱡᱚᱢ ᱟᱠᱟᱫᱟ ᱯᱟᱹᱦᱤᱞ ᱫᱚ ᱟᱞᱮ ᱟᱛᱳ ᱨᱮᱫᱚ ᱵᱤᱨ ᱛᱮᱜᱮ ᱮᱥᱮᱫ ᱛᱟᱦᱮᱡ ᱠᱟᱱᱟ ᱟᱨ ᱩᱱ ᱚᱠᱛᱚ ᱫᱚ ᱵᱤᱨ ᱨᱮ ᱠᱩᱞ ᱵᱟᱱᱟ ᱦᱚᱠᱚ ᱛᱟᱦᱮᱡ ᱠᱟᱱᱟ ᱱᱚᱝᱠᱟ ᱠᱟᱛᱮᱫ ᱠᱩᱞ ᱵᱟᱱᱟ ᱛᱮᱦᱚᱸ ᱟᱹᱰᱤ ᱜᱟᱱ ᱦᱚᱲ ᱠᱚ ᱡᱚᱢ ᱦᱚᱪᱚ ᱟᱠᱟᱱᱟ ᱥᱮ ᱠᱩᱞ ᱵᱟᱱᱟ ᱴᱷᱮᱱ ᱛᱟᱯᱟᱢ ᱠᱟᱛᱮ ᱠᱚ ᱜᱚᱡ ᱦᱚᱪᱚ ᱟᱠᱟᱱᱟ ᱟᱨ ᱱᱟᱦᱟᱜ ᱦᱚᱸ ᱱᱚᱣᱟ ᱫᱚᱠᱚ ᱮᱫ ᱦᱟᱲᱟᱢ ᱦᱚᱲ ᱠᱚ ᱠᱚ ᱜᱟᱞᱢᱟᱨᱟᱣ ᱜᱮᱭᱟ ᱡᱮ ᱯᱟᱹᱦᱤᱞ ᱫᱚ ᱱᱚᱝᱠᱟ ᱵᱤᱨ ᱨᱮᱱ ᱡᱤᱭᱟᱹᱞᱤ ᱥᱟᱞᱟᱜ ᱞᱟᱹᱲᱦᱟᱹᱭ ᱠᱟᱛᱮ ᱠᱚ ᱛᱟᱦᱮᱸ ᱟᱠᱟᱱᱟ ᱥᱮ ᱱᱚᱣᱟ ᱟᱛᱳ ᱨᱮᱠᱚ ᱜᱤᱨᱟᱹ ᱵᱟᱥ ᱟᱠᱟᱱᱟ ᱩᱱ ᱚᱠᱛᱚ ᱫᱚ ᱡᱚᱢᱟᱜ ᱧᱩᱭᱟᱜ ᱦᱚᱸ ᱚᱱᱠᱟ ᱵᱟᱝ ᱛᱟᱦᱮᱸ ᱠᱟᱱᱟ ᱟᱹᱰᱤ ᱤᱭᱟᱹ ᱨᱮᱸᱜᱮᱡ ᱛᱮᱦᱚᱸ ᱛᱟᱦᱮᱸ ᱦᱩᱭᱩᱜ ᱛᱟᱠᱚᱣᱟ ᱥᱮ ᱥᱮᱸᱫᱽᱨᱟ ᱠᱟᱛᱮ ᱦᱚᱸ ᱟᱠᱚ ᱵᱟᱧᱪᱟᱣ ᱦᱩᱭᱩᱜ ᱛᱟᱠᱚ ᱛᱟᱦᱮᱫ ᱢᱮᱱᱠᱷᱟᱱ ᱱᱟᱦᱟᱜ ᱫᱚ ᱡᱚᱢᱟᱜ ᱧᱩᱣᱟᱜ ᱫᱚ ᱟᱱᱮᱡ ᱫᱷᱟᱱᱮᱡ ᱯᱮᱨᱮᱡ ᱟᱠᱟᱱᱟ ᱱᱚᱣᱟ ᱠᱟᱹᱦᱱᱤ ᱜᱮᱥᱮ ᱱᱚᱣᱟ ᱠᱟᱛᱷᱟ ᱜᱮ ᱵᱟᱲᱟᱭ ᱧᱟᱢ ᱟᱠᱟᱱᱟ ᱡᱮ ᱯᱟᱹᱦᱤᱞ ᱫᱚ ᱟᱞᱮᱭᱟᱜ ᱟᱛᱳ ᱫᱚ ᱱᱚᱝᱠᱟ ᱛᱟᱦᱮᱸ ᱠᱟᱱᱟ ᱟᱨ ᱱᱟᱦᱟᱜ ᱫᱚ ᱟᱹᱰᱤ ᱴᱟᱜ ᱜᱮ ᱵᱚᱫᱚᱞ ᱟᱠᱟᱱᱟ